ᱦᱮᱞᱳ ᱦᱮᱸ ᱦᱮᱸ ᱜᱚᱵᱚᱨᱫᱷᱚᱱ ᱡᱷᱟᱲᱠᱷᱚᱸᱰ ᱞᱟᱜᱟᱣᱟᱠᱟᱱᱟ ᱟᱪᱪᱷᱟ ᱟᱪᱪᱷᱟ ᱚᱸᱻ ᱦᱚᱸᱻ ᱵᱟᱯᱞᱟᱜ ᱟᱪᱪᱷᱟ ᱟᱞᱮ ᱡᱷᱟᱲ ᱟᱪᱪᱷᱟ ᱟᱪᱪᱷᱟ ᱟᱹᱰᱤ ᱨᱚᱠᱚᱢ ᱵᱟᱯᱞᱟ ᱢᱮᱱᱟᱜ ᱛᱟᱞᱮᱭᱟ ᱟᱞ ᱡᱷᱟᱲᱠᱷᱚᱸᱰ ᱨᱮᱡᱟᱦᱟᱸ ᱞᱮᱠᱟ ᱦᱩᱭ ᱮᱱᱟ ᱫᱤᱠᱩ ᱵᱟᱯᱞᱟ ᱦᱟᱲᱟᱢ ᱵᱟᱹᱨᱭᱟᱹᱛ ᱥᱟᱸᱜᱮ ᱵᱟᱹᱨᱭᱟᱹᱛ ᱵᱟᱦᱟ ᱵᱟᱯᱞᱟ ᱟᱨᱦᱚᱸ ᱟᱨᱦᱚᱸ ᱮᱢᱟᱱ ᱦᱚᱸ ᱢᱮᱱᱟᱜᱼᱟ ᱟᱫᱚ ᱪᱮᱫ ᱪᱮᱫ ᱚᱸᱻ ᱦᱚᱸ ᱟᱪᱷᱟ ᱟᱪᱪᱷᱟ ᱥᱟᱸᱜᱮ ᱵᱟᱹᱨᱭᱟᱹ ᱛᱚ ᱤᱭᱟᱹ ᱠᱚ ᱠᱚᱲᱟ ᱜᱮᱠᱚ ᱪᱟᱞᱟᱜᱼᱟ ᱟᱨ ᱡᱟᱦᱟᱸᱭ ᱦᱟᱸᱜ ᱠᱚᱲᱟ ᱡᱟᱦᱟᱸᱭ ᱦᱟᱸᱜ ᱵᱟᱯᱞᱟᱜᱼᱟᱭ ᱩᱱᱤ ᱫᱚ ᱵᱟᱭ ᱪᱟᱞᱟᱜᱼᱟᱭ ᱢᱚᱛᱞᱚᱵ ᱠᱚᱲᱟ ᱠᱚᱜᱮ ᱠᱚ ᱪᱟᱞᱟᱜᱼᱟ ᱟᱨ ᱵᱟᱹᱦᱩ ᱠᱚ ᱟᱹᱜᱩᱣᱟᱭᱟ ᱟᱨ ᱦᱟᱲᱟᱢ ᱵᱟᱹᱨᱭᱟᱹᱛ ᱨᱮᱦᱚᱸ ᱡᱟᱦᱟᱸ ᱦᱟᱲᱟᱢ ᱵᱟᱹᱨᱭᱟᱹᱛ ᱨᱮᱦᱚᱸ ᱦᱟᱲᱟᱢ ᱦᱚᱲ ᱥᱩᱢᱩᱝ ᱫᱚ ᱵᱟᱠᱚ ᱪᱟᱞᱟᱜᱼᱟ ᱠᱚᱲᱟ ᱦᱚᱸᱠᱚ ᱪᱟᱞᱟᱜᱼᱟ ᱟᱫᱚ ᱧᱩᱛᱩᱢᱟᱠᱚ ᱦᱟᱲᱟᱢ ᱵᱟᱹᱨᱭᱟᱹᱛ ᱦᱮᱸᱥᱮ ᱚᱱᱟ ᱨᱮᱦᱚᱸ ᱠᱚᱲᱟ ᱫᱚ ᱵᱟᱯᱞᱟᱜ ᱫᱚ ᱵᱟᱭ ᱪᱟᱞᱟᱜᱼᱟᱭ ᱟᱫᱚ ᱟᱹᱜᱩᱣᱟᱭᱟ ᱠᱚ ᱵᱟᱹᱦᱩ ᱦᱟᱸᱜ ᱟᱨ ᱫᱤᱠᱩ ᱵᱟᱯᱞᱟ ᱡᱟᱦᱟᱸ ᱵᱚᱱ ᱢᱮᱱᱟ ᱫᱤᱠᱩ ᱵᱟᱯᱞᱟ ᱫᱚ ᱠᱚᱲᱟ ᱛᱮᱫ ᱛᱮ ᱵᱟᱯᱞᱟᱜᱼᱟ ᱮᱭ ᱪᱟᱞᱟᱜᱼᱟ ᱠᱩᱲᱤ ᱚᱲᱟᱜ ᱦᱮᱸᱪᱮ ᱚᱸᱰᱮ ᱠᱚ ᱚᱸᱰᱮ ᱚᱸᱰᱮ ᱠᱚ ᱩᱢᱟᱭᱟᱠᱚ ᱟᱡ ᱨᱮᱱ ᱟᱡᱷᱱᱟᱨ ᱫᱟᱹᱭ ᱠᱚ ᱤᱥᱠᱮᱵᱟᱫ ᱦᱚᱸ ᱠᱩᱲᱤ ᱠᱚᱦᱚᱸ ᱠᱚ ᱪᱟᱞᱟᱣ ᱫᱟᱲᱮᱭᱟᱜ ᱜᱮᱭᱟ ᱟᱫᱚ ᱡᱟᱦᱟᱸᱭ ᱦᱟᱸᱜ ᱚᱸᱰᱮ ᱫᱩᱣᱟᱹᱨ ᱵᱟᱯᱞᱟᱜ ᱮ ᱪᱟᱞᱟᱜᱼᱟᱭ ᱥᱮ ᱟᱫᱚ ᱚᱸᱰᱮ ᱫᱚ ᱫᱩᱣᱟᱹᱨ ᱨᱮᱜᱮ ᱤᱛᱩᱫ ᱥᱤᱸᱫᱩᱨ ᱫᱚ ᱦᱩᱭᱩᱜᱼᱟ ᱟᱨᱮᱭ ᱵᱚᱞᱚᱱᱟ ᱠᱚᱲᱟ ᱦᱚᱸ ᱚᱱᱟ ᱚᱱᱟ ᱵᱟᱦᱟ ᱵᱟᱯᱞᱟ ᱦᱚᱸ ᱚᱱᱟ ᱫᱚ ᱠᱚᱲᱟᱭ ᱪᱟᱞᱟᱜᱼᱟᱭ ᱦᱮᱸᱪᱮ ᱠᱚᱲᱟᱭ ᱪᱟᱞᱟᱜᱼᱟᱭ ᱟᱫᱚ ᱚᱸᱰᱮ ᱚᱱᱟ ᱥᱟᱞᱟ ᱫᱟᱹᱦᱲᱤ ᱠᱤᱱ ᱮᱯᱮᱢᱟ ᱟᱡᱤᱡ ᱥᱟᱞᱟ ᱥᱟᱞᱟᱜ ᱮᱨᱮᱹᱞ ᱠᱚᱲᱟ ᱥᱟᱞᱟᱜ ᱤᱥᱠᱮ ᱵᱟᱫ ᱚᱱᱟ ᱵᱟᱦᱟ ᱢᱟᱞᱟ ᱠᱚᱲᱟ ᱦᱟᱜ ᱦᱚᱸ ᱵᱟᱦᱟ ᱢᱟᱞᱟ ᱛᱟᱦᱮᱱᱟ ᱟᱨ ᱠᱩᱲᱤ ᱠᱚ ᱚᱰᱚᱠᱮᱭᱟ ᱵᱟᱦᱟ ᱢᱟᱞᱟ ᱥᱟᱵ ᱟᱛᱮᱫ ᱤᱱᱟᱹ ᱵᱟᱦᱟ ᱢᱟᱞᱟ ᱵᱟᱦᱟ ᱢᱟᱞᱟ ᱜᱮᱠᱤᱱ ᱮᱯᱮᱢᱟᱠᱤᱱ ᱟᱨ ᱠᱩᱲᱤ ᱦᱚᱸ ᱚᱱᱟ ᱜᱮ ᱵᱟᱦᱟ ᱵᱟᱯᱞᱟ ᱫᱚ ᱟᱪᱪᱷᱟ ᱟᱪᱪᱷᱟ ᱟᱪᱪᱷᱟ ᱟᱪᱪᱷᱟ ᱦᱳᱭ ᱚᱸᱻ ᱦᱚᱸ ᱟᱞᱮ ᱱᱚᱰᱮ ᱜᱚᱵᱚᱨᱫᱷᱚᱱ

ᱟᱪᱪᱷᱟ ᱟᱪᱪᱷᱟ ᱧᱟᱯᱟᱢ ᱫᱟᱲᱭᱟᱜᱼᱟ ᱵᱤᱱ ᱦᱮᱸ ᱦᱮᱸ ᱴᱷᱤᱠ ᱦᱳᱭ ᱦᱳᱭ ᱦᱳᱭ ᱟᱪᱪᱷᱟ ᱴᱷᱤᱠ ᱦᱳᱭ ᱦᱳᱭ ᱟᱪᱪᱷᱟ ᱴᱷᱤᱠᱜᱮᱭᱟ ᱦᱟᱸᱜ ᱦᱤᱡᱩᱜ ᱢᱮᱥᱮ ᱦᱟᱸᱜ ᱟᱨ ᱯᱷᱳᱱ ᱢᱮ ᱤᱧ ᱢᱟ ᱟᱛᱳ ᱨᱮᱜᱤᱧ ᱛᱟᱦᱮᱱ ᱫᱚ ᱦᱟᱸᱜ ᱜᱚᱵᱚᱨᱫᱷᱚᱱ ᱨᱮᱜᱮ ᱟᱢ ᱡᱟᱦᱟᱸ ᱞᱮᱠᱟᱢ ᱯᱷᱳᱱᱟ ᱤᱧ ᱦᱚᱸ ᱚᱱᱠᱟ ᱜᱮ ᱤᱧ ᱮᱢ ᱧᱟᱯᱟᱢ ᱫᱟᱲᱮᱭᱟᱜᱼᱟ

ᱦᱮᱸ ᱦᱮᱸ ᱟᱪᱪᱷᱟ ᱟᱪᱪᱷᱟ ᱟᱪᱪᱷᱟ ᱴᱷᱤᱠ ᱴᱷᱤᱠᱜᱮᱭᱟ ᱛᱚᱵᱮ ᱟᱪᱪᱷᱟ ᱟᱪᱪᱷᱟ ᱴᱷᱤᱠ ᱦᱮᱸ ᱦᱮᱸ ᱴᱷᱤᱠ ᱴᱷᱤᱠ ᱴᱷᱤᱠᱜᱮᱭᱟ ᱢᱟ ᱛᱚᱵᱮ ᱦᱮᱸᱢᱟ ᱴᱷᱤᱠ